ᱦᱮᱞᱳ ᱦᱮᱸ ᱚᱠᱚᱭᱮᱢ ᱞᱟᱹᱭᱮᱫᱟ ᱚᱸᱻ ᱦᱮᱸ ᱤᱧᱫᱚ ᱵᱟᱜᱟᱱ ᱨᱮᱱ ᱢᱟᱹᱞᱤᱠ ᱜᱤᱧ ᱨᱚᱲᱮᱫᱟ ᱱᱚᱰᱮ ᱫᱚ ᱟᱭᱢᱟ ᱨᱚᱠᱚᱢ ᱫᱟᱨᱮᱜᱮ ᱢᱮᱱᱟᱜᱼᱟ ᱡᱮᱢᱚᱱ ᱩᱞ ᱠᱟᱱᱴᱷᱟᱲ ᱡᱚᱡᱚ ᱦᱮᱸ ᱛᱟᱨᱯᱚᱨᱮ ᱱᱤᱢ ᱠᱟᱭᱨᱟ ᱟᱨ ᱱᱚᱛᱮ ᱟᱯᱲᱤᱥᱟᱢ ᱚᱱᱠᱟ ᱟᱭᱢᱟ ᱫᱟᱨᱮᱜᱮ ᱢᱮᱱᱟᱜᱼᱟ ᱚᱱᱟᱫᱚ ᱨᱟᱱ ᱞᱮᱠᱟᱱᱟᱜ ᱫᱟᱨᱮ ᱦᱚᱸ ᱢᱮᱱᱟᱜ ᱜᱮᱭᱟ ᱦᱮᱸ ᱡᱮᱢᱚᱱ ᱟᱯᱤᱥᱟᱢ ᱫᱟᱨᱮ ᱢᱮᱱᱟᱜᱼᱟ ᱠᱟᱭᱨᱟ ᱫᱟᱨᱮ ᱟᱨ ᱱᱤᱢᱫᱟᱨᱮ ᱦᱮᱸ ᱥᱮ ᱪᱚᱱᱫᱚᱱ ᱦᱮᱸ ᱱᱤᱭᱟᱹ ᱠᱚ ᱫᱟᱨᱮ ᱢᱮᱱᱟᱜᱼᱟ ᱦᱮᱸ ᱡᱚᱛᱚ ᱫᱟᱨᱮᱜᱮ ᱢᱮᱱᱟᱜᱼᱟ ᱱᱤᱭᱟᱹ ᱫᱚ ᱞᱟᱦᱟ ᱛᱮᱫᱚ ᱦᱚᱛᱮᱜ ᱤᱧ ᱵᱟᱵᱟᱜᱮ ᱱᱤᱭᱟᱹ ᱫᱚᱭ ᱮᱦᱚᱵ ᱞᱮᱫᱟ ᱱᱤᱭᱟᱹ ᱵᱟᱜᱟᱱ ᱫᱚ ᱦᱮᱸ ᱛᱚ ᱚᱱᱟ ᱯᱚᱨ ᱠᱷᱟᱡ ᱫᱚ ᱩᱱᱤᱭᱟᱜ ᱵᱚᱭᱮᱥ ᱦᱩᱭᱮᱱ ᱠᱷᱟᱡ ᱫᱚ ᱱᱤᱛᱚᱜ ᱫᱚ ᱤᱧᱜᱮ ᱢᱳᱴᱟᱢᱩᱴᱤ ᱵᱤᱥ ᱵᱚᱪᱷᱚᱨ ᱫᱚ ᱦᱩᱭᱱᱟ ᱦᱮᱸ ᱵᱤᱥ ᱵᱚᱪᱷᱚᱨ ᱠᱷᱚᱡ ᱢᱟᱱᱮ ᱤᱧ ᱫᱮᱠᱷᱟ ᱥᱩᱱᱟᱭ ᱫᱟ ᱤᱧ ᱡᱚᱛᱱᱚ ᱦᱟᱨᱟ ᱠᱟᱜ ᱢᱮᱭᱟ ᱵᱟᱜᱟᱱ ᱠᱷᱚᱱᱟᱜ ᱱᱤᱛᱚᱜ ᱫᱚ ᱤᱧᱜᱤᱧ ᱧᱮᱞᱫᱟ ᱱᱤᱛᱚᱜ ᱱᱤᱭᱟᱹ ᱵᱟᱜᱟᱱ ᱫᱚ ᱢᱟᱹᱞᱤᱠ ᱞᱮᱠᱟ ᱛᱮᱫᱚ ᱤᱧᱜᱮ ᱢᱤᱱᱟᱹᱧᱟ ᱱᱤᱛᱚᱜ ᱫᱚ ᱱᱤᱭᱟᱹ ᱵᱟᱜᱟᱱ ᱨᱮᱫᱚ ᱦᱮᱸ ᱚᱸᱻ ᱛᱮᱦᱤᱧ ᱫᱚ ᱛᱮᱦᱤᱧ ᱫᱚ ᱛᱤᱱ ᱡᱚᱠᱷᱚᱡ ᱢᱮᱱᱟᱜᱼᱟ ᱛᱟᱨᱟᱥᱤᱧ ᱥᱮᱫ ᱮᱢ ᱦᱮᱡ ᱫᱟᱲᱮᱜ ᱠᱷᱟᱡ ᱫᱚ ᱦᱩᱭᱩᱜ ᱜᱮᱭᱟ ᱟᱨ ᱛᱟᱨᱟᱥᱤᱧ ᱡᱩᱫᱤ ᱵᱟᱢ ᱦᱮᱡ ᱫᱟᱲᱮᱜ ᱠᱷᱟᱡ ᱫᱚ ᱮᱠᱫᱚᱢ ᱜᱟᱯᱟ ᱥᱮᱫ ᱥᱮᱛᱟᱜ ᱵᱮᱞᱟᱨᱮ ᱮᱠᱫᱚᱢ ᱫᱷᱤᱱᱟᱹᱱ ᱥᱮᱫ ᱵᱟᱝ ᱦᱮᱸ ᱚᱱᱠᱟ ᱟᱨ ᱛᱟᱦᱚᱞᱮ ᱜᱟᱯᱟ ᱥᱮᱛᱟᱜ ᱵᱮᱲᱟ ᱨᱮᱜᱮ ᱦᱟᱹᱡᱩᱜ ᱢᱮ ᱛᱟᱦᱚᱞᱮ ᱦᱮᱸ ᱤᱱᱠᱟ ᱟᱢ ᱱᱚᱴᱟ ᱵᱷᱤᱛᱨᱤ ᱛᱮ ᱵᱚᱞᱚᱜ ᱢᱮ ᱱᱚ ᱵᱟᱡᱮ ᱦᱮᱸ ᱦᱮᱸ ᱵᱟᱡᱟᱨ ᱨᱮᱜᱮ ᱦᱟᱸᱜ ᱤᱧ ᱛᱟᱦᱮᱱᱟ ᱦᱮᱸ ᱴᱷᱤᱠ ᱜᱮᱭᱟ ᱟᱪᱪᱷᱟ ᱢᱟ